ᱟᱞᱮ ᱟᱞᱮ ᱱᱚᱰᱮ ᱤᱠᱳᱥᱢᱟᱞ ᱤᱠᱳᱥᱢᱟᱞ ᱫᱚᱠᱟᱱ ᱨᱮ ᱡᱮᱴᱟ ᱪᱟᱣᱢᱤᱱ ᱨᱳᱞ ᱧᱟᱢᱚᱜ ᱠᱟᱱᱟ ᱵᱤᱨᱭᱟᱱᱤ ᱚᱱᱟ ᱵᱤᱨᱭᱟᱱᱤ ᱫᱚᱠᱟᱱ ᱨᱤᱧ ᱪᱟᱞᱟᱣᱱᱟ ᱱᱤᱭᱟᱹ ᱫᱚᱠᱟᱱ ᱫᱟᱹᱨᱤᱧ ᱢᱮᱛᱟᱭ ᱠᱟᱱᱟ ᱡᱮ ᱤᱧᱫᱚ ᱵᱤᱨᱭᱟᱱᱤ ᱮᱢᱟᱹᱧ ᱢᱮ ᱛᱟᱨᱯᱚᱨᱮ ᱩᱱᱤ ᱫᱚᱠᱟᱱᱫᱟᱨ ᱫᱚ ᱚᱱᱟ ᱵᱤᱨᱭᱟᱱᱤ ᱮᱢᱣᱫᱤᱧᱟᱭ ᱮᱢᱚᱱ ᱡᱮ ᱮᱢᱚᱱ ᱯᱞᱟᱥᱴᱤᱠ ᱠᱮᱨᱤᱵᱮᱜᱽ ᱨᱮ ᱮᱢᱟᱣ ᱫᱤᱧᱟᱭ ᱡᱮᱴᱟ ᱚᱱᱟ ᱠᱮᱨᱤᱵᱮᱜᱽ ᱯᱮᱠ ᱠᱟᱛᱮᱫ ᱫᱚ ᱚᱱᱟ ᱠᱮᱨᱤᱵᱮᱜᱽ ᱦᱚᱸ ᱱᱚᱥᱴᱚ ᱭᱮᱭᱟ ᱚᱱᱟ ᱱᱚᱥᱴᱚ ᱡᱤᱱᱤᱥ ᱚᱲᱟᱜ ᱛᱮ ᱟᱹᱜᱩ ᱠᱟᱛᱮᱫ ᱤᱧ ᱧᱮᱞᱫᱟ ᱯᱮᱠᱤᱝ ᱤᱧ ᱞᱟᱲᱟᱭᱫᱟ ᱧᱮᱞᱫᱟ ᱡᱮ ᱚᱱᱟ ᱵᱤᱨᱭᱟᱱᱤ ᱫᱚ ᱱᱚᱥᱴᱚᱣ ᱠᱟᱱᱟ ᱠᱮᱨᱤᱵᱮᱜᱽ ᱦᱚᱸ ᱵᱟᱝ ᱢᱚᱡᱽ ᱧᱮᱞᱚᱜ ᱠᱟᱱᱟ ᱟᱫᱚ ᱩᱱᱤ ᱵᱤᱨᱭᱟᱱᱤ ᱫᱚᱠᱟᱱᱤᱧ ᱫᱚᱠᱟᱱᱮ ᱵᱟ ᱫᱚᱠᱟᱱᱫᱟᱨ ᱤᱧ ᱢᱮᱛᱟᱭ ᱠᱟᱱᱟ ᱡᱮ ᱟᱢ ᱡᱮ ᱱᱤᱭᱟᱹ ᱯᱚᱭᱥᱟ ᱠᱷᱚᱨᱪᱟ ᱠᱟᱛᱮᱫ ᱱᱤᱭᱟᱹ ᱵᱤᱨᱭᱟᱱᱤ ᱚᱰᱟᱨ ᱟᱜ ᱢᱮ ᱛᱟᱦᱮᱱᱚᱜ ᱤᱧ ᱟᱹᱜᱩ ᱠᱮᱫ ᱚᱱᱟ ᱵᱤᱨᱭᱟᱱᱤ ᱫᱚ ᱮᱢᱚᱱ ᱡᱮ ᱚᱱᱟ ᱠᱮᱨᱤᱵᱮᱜᱽ ᱨᱮᱢ ᱯᱮᱠ ᱠᱟᱫᱟ ᱚᱱᱟ ᱯᱮᱠ ᱥᱩᱫᱷᱟᱹ ᱠᱮᱨᱤᱵᱮᱜᱽ ᱥᱩᱫᱷᱟᱹ ᱵᱤᱨᱭᱟᱱᱤ ᱦᱚᱸ ᱱᱚᱥᱴᱚᱣ ᱠᱟᱱᱟ ᱚᱱᱟ ᱵᱤᱨᱭᱟᱱᱤ ᱫᱚ ᱟᱞᱮ ᱫᱚ ᱪᱤᱠᱟ ᱛᱮᱞᱮ ᱡᱚᱢᱟ ᱵᱟᱞᱮ ᱡᱚᱢ ᱫᱟᱲᱮᱭᱟᱫᱟ ᱚᱱᱟ ᱫᱩᱧ ᱜᱤᱰᱤ ᱠᱟᱫᱟ ᱯᱚᱭᱥᱟ ᱠᱷᱚᱨᱪᱟ ᱠᱟᱛᱮᱫ ᱚᱱᱟ ᱫᱚᱧ ᱠᱤᱨᱤᱧ ᱠᱟᱜᱼᱟ ᱟᱨ ᱟᱹᱰᱤ ᱟᱭᱢᱟ ᱨᱳᱡᱽᱜᱟᱨ ᱠᱷᱟᱹᱴᱱᱤ ᱠᱟᱛᱮᱫ ᱯᱚᱭᱥᱟ ᱠᱟᱢᱟᱭ ᱠᱟᱛᱮᱫ ᱤᱧᱫᱩᱧ ᱚᱰᱟᱨ ᱚᱰᱟᱨ ᱞᱮᱫᱟ